ᱦᱮᱞᱳ ᱦᱮᱸ ᱤᱧ ᱠᱟᱱ ᱜᱤᱭᱟᱹᱧ ᱪᱮᱫ ᱮᱢ ᱢᱮᱱ ᱮᱫᱟ ᱦᱮᱸ ᱤᱧᱜᱮ ᱚᱱᱟᱨᱮ ᱢᱮᱱᱮᱡᱟᱨ ᱫᱚ ᱚ ᱤᱧ ᱢᱟᱛᱚ ᱮᱴᱟᱜ ᱨᱮ ᱢᱤᱱᱟᱹᱧ ᱠᱟᱹᱫᱤᱧ ᱤᱧ ᱦᱚᱸ ᱚᱱᱛᱮ ᱵᱟᱹᱧ ᱪᱟᱞᱟᱣ ᱫᱟᱲᱮᱭᱟᱜ ᱠᱟᱱ ᱛᱮ ᱤᱧ ᱦᱚᱸ ᱩᱱᱟᱹᱜ ᱵᱟᱹᱧ ᱞᱟᱹᱭ ᱫᱟᱲᱮᱭᱟᱜ ᱠᱟᱱᱟ ᱟᱪᱪᱷᱟᱧ ᱢᱮᱛᱟ ᱠᱚᱣᱟ ᱤᱧᱦᱚᱸ ᱮᱱᱛᱮᱫ ᱤᱧᱢᱟ ᱮᱴᱟᱜ ᱨᱮᱜᱮ ᱛᱚ ᱢᱤᱱᱟᱹᱧ ᱠᱟᱹᱫᱤᱧ ᱟᱪᱪᱷᱟ ᱯᱷᱳᱱ ᱠᱟᱛᱮᱫ ᱤᱧ ᱢᱮᱛᱟ ᱠᱚᱣᱟ ᱱᱚᱝᱠᱟ ᱱᱚᱝᱠᱟ ᱵᱮᱯᱟᱨ ᱞᱟᱹᱭᱮᱫ ᱠᱟᱱᱟ ᱠᱚ ᱱᱚᱝᱠᱟ ᱱᱚᱝᱠᱟ ᱞᱟᱹᱭᱫᱟ ᱢᱤᱫᱴᱮᱱ ᱵᱚᱞᱮ ᱢᱚᱡᱽ ᱛᱮᱦᱚᱸ ᱵᱟᱠᱚ ᱤᱭᱟᱹᱭᱮᱫᱟ ᱟᱪᱪᱷᱟᱧ ᱵᱩᱡᱷᱟᱹᱣ ᱠᱚᱣᱟ ᱵᱩᱡᱷᱟᱹᱣ ᱠᱟᱛᱮᱫ ᱦᱮᱸ ᱟᱪᱪᱷᱟᱧ ᱵᱩᱡᱷᱟᱹᱣ ᱵᱟᱲᱟ ᱟᱠᱚᱣᱟ ᱤᱧ ᱦᱚᱸ ᱵᱩᱡᱷᱟᱹᱣ ᱠᱟᱛᱮᱫ ᱥᱤᱴ ᱢᱟ ᱟᱭᱢᱟ ᱜᱮᱛᱚ ᱢᱮᱱᱟᱜ ᱟᱠᱟᱫᱼᱟ ᱟᱫᱚ ᱮᱱᱛᱮᱫ ᱥᱤᱴ ᱢᱟ ᱠᱷᱟᱹᱞᱤ ᱜᱮ ᱦᱮᱸ ᱟᱪᱪᱷᱟᱧ ᱢᱮᱛᱟᱣ ᱠᱚᱣᱟ ᱤᱧᱦᱚᱸ ᱠᱷᱟᱱ ᱤᱧᱟᱹᱜ ᱦᱚᱸ ᱟᱯᱮ ᱟᱹᱰᱤ ᱤᱭᱟᱹ ᱚᱯᱚᱢᱟᱱ ᱪᱟᱞᱟᱜ ᱠᱟᱱᱟ ᱛᱚ ᱵᱟᱹᱧ ᱢᱮᱛᱟᱣ ᱟᱠᱚ ᱠᱷᱟᱱ ᱵᱩᱡᱷᱟᱹᱣ ᱵᱟᱲᱟ ᱠᱚᱣᱟᱹᱧ ᱱᱚᱝᱠᱟ ᱱᱚᱝᱠᱟ ᱱᱚᱜᱼᱚᱭ ᱥᱤᱴ ᱦᱚᱸ ᱵᱟᱠᱚ ᱯᱟᱲᱟᱜ ᱠᱟᱱᱟ ᱟᱫᱚ ᱪᱮᱫᱟᱜ ᱥᱤᱴ ᱫᱚ ᱵᱟᱯᱮ ᱮᱢᱟ ᱠᱚ ᱠᱟᱱᱟ ᱥᱤᱴ ᱦᱚᱸ ᱩᱱᱠᱩ ᱨᱩᱣᱟᱹᱜ ᱠᱟᱱᱟ ᱠᱚ ᱟᱨ ᱩᱱᱠᱩ ᱵᱟᱠᱚ ᱤᱭᱟᱹ ᱫᱟᱲᱮᱭᱟᱜ ᱠᱟᱱᱟ ᱠᱚᱥᱴᱚ ᱢᱚᱥᱴᱚ ᱠᱚ ᱟᱹᱭᱠᱟᱹᱣᱫᱟ ᱟᱪᱪᱷᱟᱧ ᱢᱮᱛᱟ ᱠᱚ ᱠᱟᱱᱟ ᱤᱧ ᱱᱚᱝᱠᱟ ᱱᱚᱝᱠᱟ ᱜᱮ ᱟᱨ ᱵᱟᱠᱷᱟᱱ ᱤᱧᱟᱹᱜ ᱜᱮ ᱟᱹᱰᱤ ᱚᱯᱚᱢᱟᱱ ᱪᱟᱞᱟᱣ ᱞᱮᱱᱠᱷᱟᱱ ᱮᱱᱛᱮᱫ ᱡᱚᱛᱚ ᱦᱚᱲ ᱠᱚ ᱚᱱᱠᱟ ᱱᱩᱭ ᱰᱟᱠᱴᱚᱨ ᱫᱚ ᱵᱟᱭ ᱴᱷᱤᱠᱟ ᱪᱮᱫ ᱠᱚᱪᱚ ᱠᱚ ᱢᱤᱛᱟᱹᱧᱟ ᱟᱪᱪᱷᱟᱧ ᱢᱮᱛᱟ ᱠᱚ ᱠᱟᱱᱟ ᱦᱮᱸ ᱦᱮᱸ ᱮᱱᱛᱮᱫ ᱤᱧᱦᱚᱸ ᱮᱱᱛᱮᱫ ᱛᱷᱚᱲᱟ ᱠᱟᱹᱢᱤᱨᱮ ᱢᱤᱱᱟᱹᱧᱟ ᱴᱷᱤᱠ ᱜᱮᱭᱟ ᱜᱟᱯᱟᱧ ᱵᱩᱡᱷᱟᱹᱣ ᱵᱟᱲᱟ ᱠᱚᱣᱟ ᱱᱚᱝᱠᱟ ᱱᱚᱝᱠᱟ ᱠᱚ ᱞᱟᱹᱭ ᱮᱫᱟ ᱵᱮᱯᱟᱨ ᱟᱯᱮ ᱱᱟᱨᱥ ᱠᱚᱦᱚᱸ ᱥᱮ ᱩᱱᱠᱩ ᱰᱟᱠᱴᱟᱨ ᱠᱚᱧ ᱵᱩᱡᱷᱟᱹᱣ ᱵᱟᱲᱟ ᱠᱚᱣᱟ ᱱᱚᱝᱠᱟ ᱱᱚᱝᱠᱟ ᱵᱮᱯᱟᱨ ᱤᱭᱟᱹᱜ ᱠᱟᱱᱟ ᱵᱟᱹᱲᱤᱡ ᱦᱩᱭᱩᱜ ᱠᱟᱱᱟ ᱱᱚᱝᱠᱟ ᱱᱚᱝᱠᱟ ᱠᱚ ᱞᱟᱹᱭᱟᱹᱧ ᱠᱟᱱᱟ ᱦᱮᱸ ᱢᱟ ᱟᱪᱪᱷᱟ ᱦᱮᱸ ᱦᱮᱸ ᱦᱮᱸ ᱢᱟ